ᱟᱢ ᱚᱠᱟ ᱞᱮᱠᱟᱢ ᱢᱚᱱᱮᱭᱟ ᱵᱷᱟᱨᱚᱛ ᱨᱮᱭᱟᱜ ᱵᱤᱨᱤᱫ ᱠᱚ ᱦᱚᱛᱮᱛᱮ ᱞᱟᱹᱠᱛᱤᱭᱟᱱ ᱟᱨ ᱥᱩᱡᱳᱜ ᱵᱟᱝ ᱧᱟᱢᱟ ᱚᱡᱮ ᱫᱚ ᱪᱮᱫ ᱦᱳᱭ ᱫᱟᱲᱮᱭᱟᱜᱼᱟ ᱠᱟᱛᱷᱟ ᱫᱚ ᱦᱳᱭᱳᱜ ᱠᱟᱱᱟ ᱟᱢ ᱡᱟᱦᱟᱸ ᱠᱚᱢ ᱵᱟᱲᱟᱭᱟ ᱡᱟᱦᱟᱸ ᱠᱚ ᱠᱟᱹᱢᱤ ᱠᱚᱢ ᱵᱟᱲᱟᱭᱟ ᱟᱢᱟᱜ ᱠᱟᱹᱢᱤ ᱛᱟᱞᱟᱛᱮ ᱟᱛᱳ ᱫᱤᱥᱚᱢᱨᱮᱱ ᱢᱟᱱᱣᱟ ᱠᱚ ᱩᱫᱽᱜᱟᱹᱜᱼᱟ ᱱᱚᱜᱼᱚᱭ ᱱᱚᱣᱟ ᱱᱚᱝᱠᱟ ᱡᱤᱱᱤᱥ ᱮᱢ ᱵᱮᱱᱟᱣᱫᱟ ᱥᱮ ᱢᱤᱫᱴᱟᱝ ᱠᱟᱨᱤᱜᱚᱞ ᱠᱟᱱᱟᱢ ᱟᱢ ᱥᱚᱨᱠᱟᱨ ᱴᱷᱮᱱ ᱠᱳᱱᱳ ᱥᱟᱯᱳᱨᱴ ᱥᱮ ᱜᱚᱲᱚ ᱵᱟᱢ ᱧᱟᱢ ᱞᱮᱠᱷᱟᱱ ᱟᱢ ᱵᱟᱢ ᱞᱟᱦᱟ ᱫᱟᱲᱮᱭᱟᱜᱼᱟ ᱟᱨ ᱥᱮ ᱫᱤᱥᱚᱢ ᱦᱚᱸ ᱵᱟᱝ ᱞᱟᱦᱟ ᱫᱟᱲᱮᱭᱟᱜᱼᱟ ᱡᱮᱢᱚᱱ ᱢᱤᱫᱴᱟᱱ ᱴᱮᱨᱱᱤᱝ ᱥᱮᱱᱴᱟᱨ ᱦᱟᱴᱟᱜ ᱠᱷᱟᱹᱪᱞᱟᱹᱜ ᱡᱷᱩᱲᱤ ᱥᱮ ᱱᱟᱱᱟ ᱦᱩᱱᱟᱹᱨ ᱱᱟᱦᱮᱞ ᱮᱢᱟᱱ ᱥᱮ ᱟᱞᱢᱟᱨᱤ ᱪᱮᱭᱟᱨ ᱴᱮᱵᱤᱞ ᱵᱮᱧᱪᱤ ᱟᱢ ᱵᱮᱱᱟᱣᱟ ᱢᱮᱵᱠᱷᱟᱱ ᱟᱢᱟᱜ ᱱᱚᱝᱠᱟᱱ ᱴᱮᱨᱱᱤᱝ ᱮᱢᱟ ᱠᱚ ᱨᱮᱭᱟᱜ ᱡᱚᱫᱤ ᱵᱮᱵᱚᱥᱛᱷᱟ ᱵᱟᱝ ᱛᱟᱦᱮᱱᱟ ᱛᱟᱦᱚᱞᱮ ᱠᱷᱟᱱ ᱟᱢ ᱫᱚ ᱡᱟᱦᱟᱸ ᱛᱤᱱᱟᱹᱜ ᱮᱢ ᱵᱟᱲᱟᱭ ᱨᱮᱦᱚᱸ ᱟᱢ ᱴᱷᱮᱱᱜᱮ ᱛᱟᱦᱮᱸ ᱭᱮᱱᱟ ᱵᱟᱝ ᱯᱨᱚᱥᱟᱨᱚᱱᱱᱟ ᱟᱨ ᱡᱚᱫᱤ ᱱᱚᱣᱟ ᱴᱮᱨᱱᱤᱝ ᱨᱮᱭᱟᱜ ᱵᱮᱵᱚᱥᱛᱷᱟ ᱛᱟᱦᱮᱱ ᱠᱷᱟᱱ ᱥᱚᱨᱠᱟᱨ ᱯᱟᱦᱴᱟ ᱠᱷᱚᱱ ᱛᱟᱦᱚᱞᱮ ᱩᱱᱠᱩ ᱦᱚᱲ ᱪᱮᱫᱟ ᱟᱨ ᱪᱮᱫ ᱠᱟᱛᱮᱜ ᱟᱠᱚᱣᱟᱜ ᱜᱷᱟᱨᱚᱸᱡᱽ ᱪᱟᱞᱟᱣ ᱵᱟᱛᱟᱣᱨᱮ ᱟ ᱰᱤ ᱟᱸᱴ ᱤᱭᱟᱹ ᱦᱩᱭ ᱠᱚᱜ ᱛᱟᱠᱚᱣᱟ ᱟᱹᱰᱤ ᱟᱞᱜᱟᱛᱮ ᱟᱠᱚᱣᱟᱜ ᱜᱷᱟᱨᱚᱸᱡᱽ ᱡᱤᱵᱚᱱ ᱡᱟᱯᱚᱱ ᱫᱟᱲᱮ ᱠᱮᱭᱟ ᱠᱚ ᱢᱮᱱᱠᱷᱟᱱ ᱟᱢ ᱡᱚᱫᱤ ᱡᱟᱦᱟᱸ ᱛᱤᱱᱟᱹᱜ ᱵᱟᱲᱟᱭ ᱨᱮᱦᱚᱸ ᱡᱟᱦᱟᱭ ᱴᱷᱮᱡ ᱠᱷᱚᱡ ᱡᱟᱦᱟᱭᱟᱜ ᱜᱚᱲᱚ ᱵᱟᱢ ᱧᱟᱢ ᱞᱮᱠᱷᱟᱱ ᱫᱚ ᱵᱟᱢ ᱞᱟᱦᱟ ᱫᱟᱲᱮᱭᱟᱜᱼᱟ ᱟᱢᱟᱜ ᱵᱷᱟᱵᱱᱟ ᱥᱮ ᱩᱭᱦᱟᱹᱨ ᱫᱚ ᱟᱢ ᱴᱷᱮᱱᱜᱮ ᱛᱟᱦᱮᱱᱟ ᱵᱟᱝ ᱞᱟᱦᱟᱜᱼᱟ ᱛᱤᱱ ᱠᱷᱚᱱ ᱟᱵᱚ ᱡᱟᱦᱟᱱᱟᱜ ᱜᱮ ᱥᱚᱨᱠᱟᱨ ᱡᱚᱫᱤ ᱚᱸᱰᱮ ᱵᱟᱭ ᱜᱚᱲᱚ ᱟᱢᱟ ᱟᱨ ᱜᱚᱲᱚ ᱞᱮᱠᱟᱱ ᱦᱚᱲ ᱡᱚᱫᱤ ᱵᱟᱠᱚ ᱛᱟᱦᱮᱱᱟ ᱛᱟᱦᱚᱞᱮ ᱟᱢ ᱫᱚ ᱡᱟᱦᱟᱸ ᱛᱤᱱᱟᱹᱜ ᱥᱩᱡᱳᱜ ᱥᱩᱵᱤᱫᱷᱟ ᱥᱚᱨᱠᱟᱨ ᱴᱷᱮᱱ ᱛᱟᱦᱮᱸ ᱦᱚᱪᱚᱣᱟᱱ ᱟᱵᱚ ᱦᱚᱲ ᱡᱚᱫᱤ ᱫᱟᱣ ᱵᱟᱵᱚᱱ ᱧᱟᱢ ᱞᱮᱠᱷᱟᱱ ᱵᱟᱵᱚᱱ ᱞᱟᱦᱟ ᱫᱟᱲᱮᱭᱟᱜᱼᱟ ᱱᱚᱜᱼᱚᱭ ᱟᱨᱟᱜ ᱜᱮ ᱵᱟᱝ ᱦᱮ ᱸ